ᱦᱮᱞᱳ ᱡᱟᱦᱟᱭ ᱡᱚᱢᱤ ᱡᱟᱭᱜᱟ ᱵᱟᱨᱮᱛᱮ ᱨᱩᱠᱷᱭᱟᱹ ᱞᱮᱠᱟ ᱛᱮᱫᱚ ᱟᱭᱚ ᱵᱟᱵᱟᱦᱟᱜ ᱡᱟᱦᱟᱭᱟᱜ ᱟᱹᱭᱫᱷᱟᱹᱨᱤ ᱢᱮᱱᱟᱜ ᱛᱟᱵᱚ ᱚᱱᱟᱨᱮ ᱟᱵᱚ ᱠᱤᱪᱷᱩᱫᱤᱱ ᱠᱷᱚᱱ ᱟᱹᱭᱫᱷᱟᱹᱨᱤ ᱦᱮᱡ ᱤᱫᱤᱭ ᱠᱟᱱᱟ ᱟᱵᱚᱣᱟ ᱡᱟᱱᱟᱢᱚᱜ ᱵᱷᱳᱨ ᱚᱱᱟ ᱫᱚ ᱛᱟᱦᱮᱱ ᱜᱮᱭᱟ ᱚᱱᱟᱨᱮ ᱵᱚᱭᱦᱟ ᱢᱤᱥᱤ ᱠᱚᱣᱟᱜ ᱤᱭᱟᱹ ᱦᱤᱥᱟᱹᱵᱛᱮ ᱠᱟᱹᱴᱤᱡ ᱠᱚ ᱫᱟᱨᱟᱢᱚᱜᱼᱟ ᱮᱴᱠᱮᱴᱚᱬᱮ ᱦᱩᱭ ᱞᱮᱱᱠᱷᱟᱱ ᱚᱱᱟ ᱫᱚ ᱢᱟᱹᱡᱷᱤ ᱢᱚᱬᱮ ᱦᱚᱲᱴᱷᱮᱱ ᱠᱟᱛᱷᱟ ᱠᱚ ᱟᱹᱜᱩᱭᱟ ᱟᱨ ᱠᱚ ᱯᱷᱚᱭᱥᱚᱞᱟ ᱠᱚ ᱚᱱᱟᱛᱮᱜᱮ ᱵᱟᱨ ᱵᱚᱭᱦᱟᱨᱮ ᱡᱩᱫᱤ ᱢᱤᱫ ᱵᱚᱭᱦᱟᱨᱮᱱ ᱮᱠᱮᱱ ᱠᱩᱲᱤ ᱠᱚ ᱛᱟᱦᱮᱱᱟ ᱩᱱᱠᱩ ᱠᱚ ᱫᱟᱹᱵᱤᱭᱟ ᱡᱮ ᱤᱧᱟᱹᱜ ᱟᱭᱚᱵᱟᱵᱟᱣᱟᱜ ᱵᱟᱵᱟᱣᱟᱜ ᱚᱛ ᱦᱟᱥᱟᱧ ᱦᱟᱛᱟᱣᱟ ᱢᱮᱱᱠᱷᱟᱱ ᱚᱱᱠᱟ ᱢᱟ ᱟᱹᱭᱫᱟᱹᱨᱤᱢᱟ ᱵᱟᱵᱚᱱ ᱮᱢᱟᱣ ᱠᱚᱣᱟ ᱛᱚ ᱩᱱᱠᱩ ᱡᱚᱵᱚᱨᱛᱮ ᱚᱱᱟ ᱠᱚ ᱟᱹᱭᱫᱟᱹᱨᱤᱭᱟ ᱛᱚ ᱚᱱᱟᱛᱮ ᱚᱱᱟ ᱠᱚᱦᱚᱸ ᱮᱴᱠᱮᱴᱚᱬᱮ ᱵᱟᱹᱲᱛᱤ ᱞᱮᱱᱠᱷᱟᱱ ᱫᱚ ᱟᱫᱚ ᱩᱱᱠᱤᱱ ᱴᱷᱮᱱ ᱚᱱᱟ ᱫᱤᱥ ᱦᱩᱫᱤᱥ ᱞᱟᱹᱜᱤᱫ ᱛᱮ ᱢᱟᱹᱡᱷᱤ ᱢᱚᱬᱮ ᱦᱚᱲ ᱴᱷᱮᱱ ᱵᱚᱱ ᱪᱟᱞᱟᱜᱼᱟ ᱦᱩᱭ ᱞᱮᱱᱠᱷᱟᱱ